ᱟᱞᱮ ᱱᱚᱰᱮ ᱱᱚᱣᱟ ᱢᱟᱞᱫᱟ ᱡᱤᱞᱟᱹ ᱨᱮᱫᱚ ᱮᱢᱚᱱ ᱱᱚᱰᱮ ᱱᱚᱣᱟ ᱜᱟᱡᱚᱞ ᱵᱞᱚᱠ ᱦᱮᱸ ᱱᱚᱰᱮ ᱫᱚ ᱢᱟᱞᱫᱟ ᱫᱚ ᱯᱮ ᱨᱚᱠᱚᱢᱟᱛᱮᱫ ᱦᱟᱹᱴᱤᱧ ᱢᱮᱱᱟᱜᱼᱟ ᱢᱤᱫᱴᱮᱡ ᱵᱳᱨᱤᱝᱛᱤᱯᱤ ᱢᱮᱱᱟᱜᱼᱟ ᱢᱤᱫᱴᱮᱡ ᱫᱤᱭᱟᱹᱲᱟ ᱢᱮᱱᱟᱜᱼᱟ ᱢᱤᱫᱴᱮᱡ ᱠᱷᱤᱭᱟᱹᱲ ᱢᱮᱱᱟᱜᱫᱼᱟ ᱛᱚ ᱟᱞᱮ ᱡᱟᱦᱟᱸ ᱮᱞᱟᱠᱟ ᱨᱮ ᱦᱮᱱᱟᱜ ᱞᱮᱭᱟ ᱱᱚᱰᱮ ᱱᱚᱣᱟ ᱫᱚ ᱯᱟᱺᱰᱣᱟᱹᱣᱟᱜ ᱮᱞᱟᱠᱟ ᱠᱟᱱᱟ ᱱᱚᱰᱮ ᱫᱚ ᱢᱩᱞᱚᱛᱚ ᱟᱞᱮᱭᱟᱜ ᱫᱚ ᱪᱟᱥᱼᱟᱵᱟᱫᱽ ᱪᱮᱛᱟᱱ ᱨᱮᱫᱚ ᱰᱤᱯᱮᱱᱴ ᱵᱚᱞᱛᱮ ᱫᱚ ᱟᱵᱟᱫᱽ ᱠᱷᱮᱛᱨᱮ ᱨᱮᱫᱚ ᱥᱚᱵᱽ ᱵᱷᱤᱴᱟᱹᱢᱟᱹᱴᱤ ᱡᱟᱭᱜᱟ ᱠᱟᱱᱟ ᱵᱚᱞᱮ ᱱᱚᱰᱮ ᱫᱚ ᱢᱟᱱᱮ ᱦᱳᱲᱳ ᱪᱟᱥ ᱠᱷᱮᱛᱨᱮ ᱨᱮᱫᱚ ᱥᱮᱨᱚᱠᱚᱢ ᱞᱟᱵᱽ ᱡᱚᱱᱚᱠ ᱫᱚ ᱵᱟᱹᱱᱩᱜᱼᱟᱱᱟᱝ ᱢᱟᱱᱮ ᱥᱮᱨᱢᱟ ᱫᱟᱜ ᱵᱷᱚᱨᱥᱟ ᱛᱮᱜᱮ ᱪᱟᱥ ᱫᱚ ᱢᱩᱞᱚᱛᱚ ᱟᱞᱮ ᱫᱚ ᱱᱚᱰᱮ ᱫᱚ ᱩᱞ ᱢᱤᱫᱴᱟᱹᱝ ᱵᱟᱜᱟᱱ ᱢᱤᱫᱴᱮᱝ ᱩᱞ ᱪᱟᱥ ᱢᱤᱫᱴᱮᱝ ᱱᱤᱛᱳᱜ ᱫᱚ ᱚᱱᱠᱟ ᱪᱟᱥ ᱞᱮᱠᱟᱛᱮ ᱩᱞ ᱫᱚ ᱦᱮᱡ ᱟᱠᱟᱱᱟ ᱛᱚ ᱟᱹᱰᱤ ᱟᱸᱴ ᱟᱞᱮ ᱱᱚᱣᱟ ᱩᱞ ᱫᱚ ᱟᱞᱮ ᱫᱚ ᱱᱚᱰᱮ ᱫᱚ ᱵᱤᱠᱠᱷᱟᱛᱚ ᱡᱟᱭᱜᱟ ᱠᱟᱱᱟ ᱩᱞ ᱞᱟᱹᱜᱤᱫ ᱛᱮ ᱟᱫᱚ ᱱᱚᱣᱟ ᱩᱞ ᱫᱚ ᱟᱞᱮ ᱫᱚ ᱱᱚᱣᱟ ᱫᱚ ᱵᱚᱪᱷᱚᱨ ᱨᱮ ᱢᱤᱫ ᱫᱚᱢ ᱜᱮ ᱱᱚᱣᱟ ᱫᱚ ᱡᱚ ᱫᱚᱞᱮ ᱧᱟᱢᱟᱞᱮ ᱱᱚᱰᱮ ᱞᱮᱝᱲᱟ ᱢᱮᱱᱟᱜᱼᱟ ᱞᱚᱠᱠᱷᱚᱱᱳ ᱢᱮᱱᱟᱜᱼᱟ ᱯᱷᱩᱡᱽᱞᱤ ᱢᱮᱱᱟᱜᱼᱟ ᱟᱨᱦᱚᱸ ᱵᱤᱵᱷᱤᱱᱱᱚ ᱨᱚᱨᱠᱚᱢ ᱱᱤᱛᱳᱜ ᱫᱚ ᱩᱞ ᱢᱮᱱᱟᱜᱼᱟ ᱛᱚ ᱥᱮᱹᱭ ᱩᱞ ᱚᱠᱟ ᱵᱚᱪᱷᱚᱨ ᱫᱚ ᱥᱟᱠᱟᱢᱚᱜᱼᱟ ᱚᱠᱟ ᱵᱚᱪᱷᱚᱨ ᱫᱚ ᱡᱚᱜᱼᱟ ᱟᱫᱚ ᱥᱮ ᱩᱞ ᱜᱮ ᱟᱞᱮ ᱫᱚ ᱠᱤᱱᱛᱩ ᱰᱤᱯᱷᱮᱱᱴ ᱞᱮᱭᱟ ᱱᱚᱣᱟ ᱪᱟᱥ ᱟᱹᱰᱤ ᱟᱸᱴ ᱟᱞᱮ ᱫᱚ ᱤᱧ ᱫᱚᱧ ᱠᱩᱥᱤᱭᱟᱜᱼᱟ ᱛᱟᱨ ᱯᱚᱨᱚᱵᱚᱨᱛᱤ ᱨᱮ ᱚᱱᱱᱟᱱᱚ ᱪᱟᱥᱼᱟᱵᱟᱫᱽ ᱢᱮᱱᱟᱜᱼᱟ ᱥᱮᱴᱟ ᱫᱚ ᱦᱩᱭᱩᱜᱚᱜ ᱠᱟᱱᱟ ᱠᱤᱪᱷᱩ ᱵᱷᱤᱴᱟᱹᱢᱟᱹᱴᱤ ᱡᱟᱭᱜᱟ ᱠᱟᱱ ᱠᱷᱟᱹᱛᱤᱨ ᱦᱤᱥᱟᱹᱵᱽᱞᱮᱠᱟᱛᱮ ᱱᱚᱸᱰᱮ ᱫᱚ ᱟᱹᱞᱩ ᱪᱟᱥ ᱢᱤᱫᱴᱮᱝ ᱵᱮᱥ ᱵᱷᱟᱹᱜᱤ ᱟᱨᱠᱤ ᱦᱩᱭᱩᱜᱚᱜᱼᱟ ᱟᱹᱞᱩ ᱚᱱᱟ ᱫᱚ ᱚᱱᱟ ᱚᱱᱟ ᱫᱚ ᱯᱩᱥ ᱢᱟᱜᱽ ᱢᱟᱱᱮ ᱯᱩᱥ ᱪᱟᱸᱫᱚ ᱥᱮᱡ ᱟᱨᱠᱤ ᱞᱟᱜᱟᱣᱚᱜᱼᱟ ᱟᱫᱚ ᱱᱚᱣᱟ ᱥᱤᱛᱩᱝ ᱫᱤᱱ ᱚᱠᱛᱮ ᱢᱟᱢᱱᱮ ᱢᱟᱜᱽᱼᱯᱷᱟᱹᱜᱩᱱ ᱥᱮᱡ ᱨᱟᱠᱟᱵᱚᱜᱼᱟ

ᱟᱨ ᱮᱢᱱᱤ ᱞᱮᱠᱟᱛᱮ ᱫᱚ ᱟᱞᱮᱭᱟᱝ ᱫᱚ ᱱᱚᱰᱮ ᱫᱚ ᱠᱤᱱᱛᱩ ᱢᱟᱞᱫᱟ ᱡᱮᱞᱟ ᱠᱷᱮᱛᱨᱮ ᱨᱮᱫᱚ ᱩᱞ ᱠᱟᱱ ᱛᱟᱞᱮᱭᱟ ᱥᱚᱵᱪᱟᱭᱛᱮ ᱫᱚ ᱵᱤᱥᱤ ᱢᱟᱱᱮ ᱚᱨᱛᱷᱚ ᱵᱟᱝ ᱱᱚᱣᱟ ᱢᱤᱫᱴᱮᱝ ᱵᱟᱜᱟᱱ ᱩᱞ ᱯᱷᱚᱞᱚᱱ ᱪᱟᱥ ᱟᱨᱠᱤ ᱱᱚᱣᱟ ᱵᱟᱜᱟᱱ ᱟᱨᱠᱤ ᱱᱤᱭᱟᱹ ᱜᱮ